ᱤᱧ ᱡᱟᱦᱟᱸ ᱠᱚ ᱥᱟᱶᱛᱟ ᱨᱮᱱᱟᱜ ᱯᱚᱨᱚᱵᱽ ᱯᱤᱦᱟᱹ ᱠᱚ ᱢᱟᱱᱟᱣᱟ ᱥᱮᱧ ᱧᱮᱞ ᱟᱹᱜᱩᱭᱮᱫᱟ ᱥᱮᱧ ᱢᱟᱱᱟᱣ ᱟᱹᱜᱩᱭᱮᱫᱟ ᱞᱟᱠᱪᱟᱨ ᱟᱱ ᱯᱚᱨᱚᱵᱽ ᱠᱚ ᱚᱱᱟ ᱠᱚ ᱢᱚᱫᱽᱫᱷᱮ ᱨᱮᱫᱚ ᱡᱮᱢᱚᱱ ᱱᱚᱜᱼᱚᱭ ᱢᱟᱜᱽ ᱥᱤᱢ ᱵᱟᱦᱟ ᱫᱟᱸᱥᱟᱭ ᱤᱱᱟᱹ ᱛᱟᱭᱚᱢ ᱥᱚᱨᱦᱟᱭ ᱥᱟᱠᱨᱟᱛ ᱛᱟᱨᱯᱚᱨᱮ ᱱᱚᱛᱮ ᱢᱟᱜ ᱢᱚᱬᱮ ᱱᱚᱣᱟ ᱠᱚ ᱯᱚᱨᱚᱵᱽ ᱤᱧ ᱢᱟᱱᱟᱣ ᱟᱹᱜᱩᱭᱮᱫᱟ ᱛᱚ ᱯᱚᱨᱚᱵᱽ ᱨᱮ ᱯᱨᱟᱭ ᱡᱚᱛᱚ ᱞᱮᱠᱟᱱ ᱯᱚᱨᱚᱵᱽ ᱨᱮᱜᱮ ᱤᱧ ᱫᱚ ᱥᱮᱞᱮᱫ ᱤᱧ ᱛᱟᱦᱮᱱᱟ ᱮᱱᱮᱡ ᱨᱮ ᱥᱮᱨᱮᱧ ᱨᱮ ᱥᱮ ᱟᱵᱚ ᱡᱟᱦᱟᱸ ᱵᱚᱸᱜᱟ ᱵᱩᱨᱩ ᱯᱚᱨᱚᱵᱽ ᱵᱚᱸᱜᱟᱼᱵᱩᱨᱩ ᱠᱚ ᱡᱟᱦᱟᱸ ᱠᱚ ᱦᱩᱭᱩᱜᱼᱟ ᱚᱱᱟ ᱵᱚᱸᱜᱟᱼᱵᱩᱨᱩ ᱠᱟᱹᱢᱤ ᱦᱚᱨᱟ ᱠᱚᱨᱮᱜ ᱦᱚᱸ ᱤᱧ ᱫᱚ ᱥᱮᱞᱮᱫ ᱫᱩᱧ ᱛᱟᱦᱮᱱ ᱜᱮᱭᱟ ᱡᱟᱹᱥᱛᱤ ᱠᱟᱭ ᱛᱮᱜᱮ ᱛᱟᱛᱮ ᱟᱹᱛᱩ ᱴᱚᱞᱟ ᱨᱮᱜᱮ ᱦᱩᱭᱩᱜ ᱥᱮ ᱵᱟᱦᱨᱮ ᱠᱚᱨᱮᱜ ᱡᱟᱦᱟᱸ ᱥᱟᱢᱚᱜᱽᱨᱤᱠ ᱟᱠᱟᱨ ᱛᱮ ᱡᱟᱦᱟᱸ ᱢᱟᱜ ᱢᱚᱬᱮ ᱵᱚᱸᱜᱟᱼᱵᱩᱨᱩ ᱯᱚᱨᱚᱵᱽ ᱡᱟᱦᱟᱸ ᱠᱚ ᱦᱩᱭᱩᱜᱼᱟ ᱚᱱᱟ ᱨᱮᱦᱚᱸ ᱤᱧ ᱫᱚ ᱥᱮᱞᱮᱫ ᱫᱩᱧ ᱛᱟᱦᱮᱱ ᱜᱮᱭᱟ ᱟᱨ ᱥᱟᱱᱟᱢ ᱠᱚᱜᱮ ᱱᱚᱣᱟ ᱠᱚ ᱞᱟᱠᱪᱟᱨ ᱯᱚᱨᱚᱵᱽ ᱟᱠᱷᱲᱟ ᱠᱟᱹᱢᱤ ᱦᱚᱨᱟ ᱠᱚᱨᱮᱜ ᱪᱟᱞᱟᱜ ᱫᱩᱧ ᱩᱫᱽᱜᱟᱹᱣ ᱠᱚᱜᱮᱭᱟ ᱡᱮᱞᱮᱠᱟ ᱚᱲᱟᱜ ᱠᱚᱨᱮᱱ ᱦᱚᱸ ᱜᱤᱫᱟᱹᱨ ᱯᱤᱫᱟᱹᱨ ᱠᱚᱧ ᱩᱫᱽᱜᱟᱹᱣ ᱠᱚᱣᱟ ᱫᱮᱞᱟ ᱵᱚᱱ ᱪᱟᱞᱟᱜᱼᱟ ᱱᱚᱣᱟ ᱠᱚᱫᱚ ᱟᱵᱚᱣᱟᱜ ᱠᱟᱱᱟ ᱱᱚᱣᱟ ᱠᱚ ᱞᱟᱭᱼᱞᱟᱠᱪᱟᱨ ᱟᱵᱚ ᱟᱵᱚ ᱛᱮᱜᱮ ᱵᱟᱧᱪᱟᱣ ᱫᱚᱦᱚᱭ ᱦᱩᱭᱩᱜ ᱛᱟᱵᱚᱱᱟ ᱱᱚᱣᱟ ᱠᱚᱨᱮ ᱫᱚ ᱟᱵᱚ ᱥᱮᱴᱮᱨ ᱛᱟᱦᱮᱱ ᱦᱩᱭᱩᱜ ᱛᱟᱵᱚᱱᱟ